ᱤᱧ ᱫᱚ ᱥᱚᱨᱦᱟᱭ ᱯᱚᱨᱚᱵᱽ ᱤᱧ ᱢᱟᱱᱟᱣᱟ ᱥᱚᱨᱦᱟᱭ ᱞᱟᱦᱟ ᱫᱚ ᱚᱲᱟᱜ ᱠᱚᱞᱮ ᱥᱟᱯᱷᱟᱭᱟ ᱛᱟᱨᱯᱚᱨᱮᱨ ᱫᱤᱱ ᱫᱚ ᱢᱟᱱᱮ ᱯᱩᱡᱟᱹᱭᱟᱞᱮ ᱥᱚᱨᱦᱟᱭ ᱧᱩᱛᱩᱢᱛᱮ ᱟᱞᱮᱨᱮᱱ ᱦᱟᱯᱲᱟᱢ ᱠᱚᱞᱮ ᱯᱩᱡᱟᱹ ᱟᱠᱚᱣᱟ ᱛᱟᱨᱯᱚᱨᱮ ᱯᱩᱡᱟᱹ ᱵᱟᱲᱟ ᱦᱩᱭ ᱠᱟᱛᱮᱜ ᱯᱤᱴᱷᱟᱹ ᱞᱟᱹᱰᱩ ᱠᱚᱞᱮ ᱤᱥᱤᱱᱟ ᱟᱨ ᱡᱚᱢ ᱵᱟᱲᱟ ᱠᱟᱛᱮᱜ ᱫᱚ ᱟᱹᱭᱩᱵᱽ ᱠᱮᱱᱠᱷᱟᱱ ᱢᱟᱱᱮ ᱮᱱᱮᱡ ᱥᱮᱨᱮᱧ ᱞᱮ ᱪᱟᱞᱟᱜᱼᱟ ᱢᱤᱫ ᱫᱤᱱ ᱫᱚ ᱮᱱᱮᱡ ᱥᱮᱨᱮᱧ ᱞᱮ ᱠᱚᱨᱟᱣ ᱠᱮᱜ ᱜᱮ